ᱵᱷᱟᱨᱚᱛ ᱨᱮ ᱡᱷᱚᱛᱚ ᱦᱚᱲ ᱜᱮ ᱪᱟ ᱠᱚ ᱠᱩᱥᱤᱭᱟᱜ ᱟ ᱤᱧ ᱚᱲᱟᱜ ᱨᱮ ᱪᱟᱧ ᱵᱮᱱᱟᱣᱟ ᱡᱩᱫᱤ ᱯᱳᱱ ᱦᱚᱲ ᱞᱟᱹᱜᱤᱫ ᱠᱷᱟᱱ ᱛᱟᱦᱞᱮ ᱯᱳᱱ ᱠᱟᱯ ᱟᱨ ᱦᱟᱯᱷᱤᱧ ᱮᱢᱟᱜ ᱟ ᱫᱟᱜ ᱪᱤᱱᱤᱧ ᱠᱷᱟᱸᱡᱚᱣᱜ ᱟ ᱯᱚᱱ ᱪᱟᱢᱚᱪ ᱟᱫᱟᱧ ᱮᱢᱟᱜ ᱟ ᱛᱮᱡᱽᱯᱟᱛᱟ ᱜᱳᱞᱢᱚᱨᱤᱪ ᱱᱚᱣᱟ ᱠᱚ ᱢᱤᱫ ᱜᱷᱟᱹᱲᱤᱡᱼᱤᱧ ᱦᱮᱰᱮᱡ ᱦᱚᱪᱚᱣᱟᱜ ᱟ ᱚᱱᱟ ᱨᱮᱱᱟᱜ ᱨᱟᱥᱟ ᱠᱚ ᱡᱟᱛᱮ ᱫᱟᱜ ᱥᱟᱶ ᱢᱮᱥᱟᱜ ᱢᱟ ᱛᱟᱨ ᱢᱤᱫ ᱜᱷᱟᱹᱲᱤᱡ ᱯᱚᱮᱨ ᱪᱟᱧ ᱮᱢᱟᱜ ᱟ ᱛᱟᱨᱯᱚᱨᱤᱧ ᱟᱬᱜᱳᱭᱟ